ᱟᱞᱮ ᱚᱲᱟᱜ ᱥᱩᱨᱥᱩᱯᱩᱨ ᱨᱮᱱ ᱦᱚᱲᱟᱜ ᱧᱩᱛᱩᱢ ᱢᱚᱬᱮ ᱜᱚᱴᱟᱝ ᱫᱚ ᱦᱩᱭᱩᱜ ᱠᱟᱱᱟ ᱚᱱᱤᱛᱟ ᱢᱟᱨᱰᱤ ᱚᱱᱤᱛᱟ ᱢᱩᱨᱢᱩ ᱯᱚᱨᱢᱤᱞᱟ ᱴᱩᱰᱩ ᱡᱚᱵᱟ ᱥᱚᱨᱮᱱ ᱟᱨ ᱜᱤᱛᱟ ᱦᱟᱸᱥᱫᱟ ᱱᱩᱠᱩ ᱜᱮᱠᱚ ᱦᱩᱭᱩᱜ ᱠᱟᱱᱟ ᱟᱞᱮ ᱥᱩᱨᱥᱩᱯᱩᱨ ᱚᱲᱟᱜ ᱨᱮᱱᱤᱡ ᱦᱚᱲᱠᱚ